ᱞᱟᱦᱟ ᱛᱮᱫᱚ ᱱᱚᱝᱠᱟᱱ ᱞᱟᱹᱴᱩ ᱞᱟᱹᱴᱩ ᱨᱳᱜᱽ ᱠᱷᱟᱹᱛᱤᱨ ᱛᱮ ᱪᱤᱠᱤᱥᱥᱟ ᱨᱮᱭᱟᱜ ᱟᱹᱰᱤ ᱢᱚᱱᱮ ᱟᱹᱰᱤ ᱠᱚᱥᱴᱚ ᱦᱩᱭᱩᱜ ᱠᱟᱱ ᱛᱟᱦᱮᱸᱜᱼᱟ ᱡᱮ ᱞᱟᱹᱴᱩ ᱞᱟᱹᱴᱩ ᱱᱟᱨᱥᱤᱝ ᱦᱳᱢ ᱠᱚᱨᱮᱫᱚ ᱟᱭᱢᱟ ᱴᱟᱠᱟ ᱯᱚᱭᱥᱟ ᱨᱮᱭᱟᱜ ᱠᱷᱚᱨᱪᱟ ᱛᱟᱦᱮᱸ ᱠᱟᱱᱟ ᱱᱚᱣᱟ ᱠᱷᱚᱡ ᱟᱭᱢᱟ ᱡᱟᱭᱜᱟ ᱨᱮ ᱱᱚᱝᱠᱟᱱ ᱞᱟᱹᱴᱩ ᱦᱚᱥᱯᱤᱴᱟᱞ ᱵᱮᱱᱟᱣ ᱠᱟᱜ ᱫᱚ ᱱᱚᱣᱟ ᱠᱚᱫᱚ ᱡᱮᱴᱟ ᱥᱟᱥᱛᱚᱥᱟᱛᱤ ᱠᱟᱨᱰ ᱚᱸᱰᱮ ᱠᱷᱚᱱᱟᱜ ᱯᱚᱭᱥᱟ ᱨᱮᱭᱟᱜ ᱡᱮᱴᱟ ᱡᱟ ᱪᱤᱠᱤᱥᱥᱟ ᱦᱩᱭᱩᱜᱼᱟ ᱚᱱᱟᱫᱚ ᱠᱚᱢ ᱠᱷᱚᱨᱪᱟᱛᱮ ᱦᱩᱭᱩᱜ ᱠᱟᱱᱟ ᱟᱨ